ᱤᱧᱟᱹᱜ ᱱᱟᱜᱟᱢ ᱨᱮᱱᱟᱜ ᱴᱚᱴᱷᱟᱨᱮ ᱦᱳᱲᱳᱧ ᱨᱚᱦᱚᱭ ᱞᱮᱫᱟ ᱢᱮᱱᱠᱷᱟᱱ ᱛᱤᱡᱩ ᱟᱹᱰᱤ ᱡᱟᱹᱥᱛᱤ ᱠᱚ ᱡᱚᱢ ᱠᱮᱫᱽ ᱛᱮ ᱟᱹᱰᱤ ᱢᱟᱨᱟᱝ ᱠᱷᱚᱭ ᱠᱷᱚᱛᱤ ᱦᱩᱭ ᱟᱠᱟᱱᱟ ᱚᱱᱟ ᱜᱮ ᱤᱧ ᱫᱚ ᱟᱹᱰᱤ ᱢᱟᱨᱟᱝ ᱫᱩᱠᱷ ᱤᱧ ᱧᱟᱢ ᱟᱠᱟᱫᱟ